ᱤᱧ ᱫᱚ ᱱᱚᱜᱼᱚᱭ ᱫᱷᱚᱨᱚᱢ ᱪᱮᱛᱟᱱ ᱨᱮᱫᱚ ᱟᱹᱰᱤ ᱜᱮ ᱵᱤᱥᱟᱹᱥ ᱢᱮᱱᱟᱜ ᱛᱤᱧᱟᱹ ᱪᱤᱠᱟᱹᱛᱮ ᱫᱷᱚᱨᱚᱢ ᱫᱚ ᱟᱵᱚᱣᱟᱜ ᱠᱟᱱ ᱛᱟᱵᱚᱱᱟ ᱟᱨ ᱥᱮᱛᱟᱜ ᱨᱮ ᱵᱮᱨᱮᱫ ᱞᱮᱱᱠᱷᱟᱱ ᱫᱷᱚᱨᱚᱢ ᱜᱮ ᱤᱭᱟᱹ ᱞᱮᱠᱷᱟᱱ ᱢᱟᱱᱮ ᱫᱩᱣᱟᱹᱨ ᱨᱮ ᱢᱚᱰᱚᱞᱤ ᱮᱢᱟᱜ ᱠᱷᱟᱱ ᱜᱮ ᱚᱱᱟ ᱜᱮ ᱫᱷᱚᱨᱚᱢ ᱛᱟᱵᱚᱱ ᱫᱚ ᱟᱨ ᱥᱮᱛᱟᱜ ᱟᱹᱭᱩᱵ ᱫᱷᱩᱯ ᱫᱷᱩᱬᱟᱹ ᱫᱷᱚᱨᱚᱢ ᱧᱩᱛᱩᱢ ᱛᱮᱜᱮᱧ ᱡᱩᱞᱟ ᱚᱱᱟᱜᱤᱧ ᱢᱮᱱᱮᱜᱼᱟ ᱟᱵᱚ ᱫᱚ ᱪᱤᱠᱟᱹᱛᱮ ᱫᱷᱚᱨᱚᱢ ᱜᱮ ᱡᱷᱚᱛᱚᱣᱟᱜ ᱢᱟᱨᱟᱝ ᱫᱟᱲᱮ ᱛᱟᱵᱚᱱ ᱟᱨ ᱟᱵᱚᱣᱟᱜ ᱥᱟᱱᱛᱟᱲ ᱥᱚᱢᱟᱡᱽ ᱨᱮᱱᱟᱜ ᱫᱷᱚᱨᱚᱢ ᱜᱮ ᱯᱟᱸᱡᱟ ᱦᱩᱭᱩᱜᱼᱟ ᱮᱴᱟᱜ ᱠᱚᱣᱟᱜ ᱟᱫᱚ ᱵᱟᱝᱜᱮ